ᱪᱷᱟᱵᱤᱥᱮ ᱡᱟᱱᱣᱟᱨᱤ ᱫᱚ ᱦᱩᱭᱩᱜ ᱠᱟᱱᱟ ᱯᱚᱡᱟᱛᱚᱱᱛᱨᱚ ᱢᱟᱦᱟ ᱟᱨ ᱯᱟᱸᱪᱩᱭ ᱢᱮ ᱯᱚᱸᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱟᱨ ᱛᱤᱨᱤᱥᱮ ᱡᱩᱱ ᱫᱚ ᱦᱩᱞᱢᱟᱦᱟ ᱯᱚᱸᱪᱤᱥᱮ ᱵᱚᱭᱥᱟᱠ ᱫᱚ ᱨᱚᱵᱤᱱᱫᱨᱚᱱᱟᱛᱷ ᱴᱷᱟᱠᱩᱨᱟᱜ ᱡᱟᱱᱟᱢ ᱢᱟᱦᱟ ᱟᱨ ᱯᱚᱱᱮᱨᱚᱭ ᱟᱜᱚᱥᱴ ᱫᱚ ᱥᱟᱫᱷᱤᱱᱚᱛᱟ ᱢᱟᱦᱟ